ᱜᱨᱟᱦᱠ ᱯᱟᱨᱤᱥᱮᱵᱟ ᱤᱧ ᱟᱨ ᱢᱤᱫᱴᱟᱝ ᱱᱟᱣᱟ ᱥᱟᱦᱟᱨ ᱨᱤᱧ ᱪᱟᱞᱟᱜ ᱞᱟᱹᱜᱤᱫᱚᱜ ᱠᱟᱱᱟ ᱟᱨ ᱢᱤᱫᱴᱮᱱ ᱱᱟᱣᱟ ᱞᱟᱹᱜᱤᱫ ᱤᱧᱟᱹᱜ ᱞᱟᱦᱟ ᱛᱮᱭᱟᱜ ᱵᱤᱡᱽᱞᱤ ᱥᱳᱫᱷ ᱨᱮᱭᱟᱜ ᱱᱟᱜᱟᱢ ᱮᱢ ᱦᱩᱭᱟᱹᱧᱟᱹ ᱱᱟᱣᱟ ᱴᱷᱤᱠᱟᱱᱟ ᱨᱮ ᱢᱮᱱ ᱞᱟᱹᱜᱤᱫ ᱤᱧᱟᱜ ᱪᱟᱞᱟᱣ ᱟᱠᱟᱱ ᱵᱟᱨ ᱥᱮᱨᱢᱟ ᱨᱮᱭᱟᱜ ᱢᱟᱨᱮᱱ ᱵᱤᱡᱽᱞᱤ ᱨᱮᱭᱟᱜ ᱢᱤᱫᱴᱟᱝ ᱦᱚᱧ ᱵᱷᱮᱡᱟ ᱟᱠᱟᱫᱼᱟ